ᱱᱚᱰᱮ ᱫᱚ ᱞᱳᱠᱮᱥᱚᱱ ᱦᱤᱥᱟᱹᱵ ᱛᱮᱫᱚ ᱟᱹᱰᱤ ᱰᱷᱮᱨᱟᱜ ᱧᱩᱛᱩᱢ ᱱᱟᱦᱟᱸᱜ ᱦᱮᱱᱟᱜᱼᱟ ᱟᱹᱰᱤ ᱰᱷᱮᱨ ᱢᱮᱱᱟᱜᱼᱟ ᱱᱟᱦᱟᱸᱜ ᱡᱟᱦᱟᱸ ᱞᱮᱠᱟ ᱢᱟᱲᱟᱝ ᱫᱚ ᱱᱚᱰᱮ ᱫᱚ ᱤᱥᱴᱤᱞ ᱯᱞᱟᱴ ᱦᱮᱱᱟᱜᱼᱟ ᱟᱨ ᱜᱮ ᱨᱟᱡᱽ ᱨᱟᱯᱯᱟ ᱦᱮᱱᱟᱜᱼᱟ ᱢᱟᱨᱟᱝ ᱵᱩᱨᱩ ᱦᱮᱱᱟᱜᱼᱟ ᱞᱩᱜᱩᱵᱩᱨᱩ ᱦᱮᱱᱟᱜᱼᱟ ᱟᱨ ᱥᱤᱴᱤ ᱯᱟᱨᱠ ᱦᱮᱱᱟᱜᱼᱟ ᱱᱮᱦᱨᱩ ᱯᱟᱨᱠ ᱦᱮᱱᱟᱜᱼᱟ ᱟᱨ ᱦᱤᱰᱮᱱ ᱯᱟᱨᱠ ᱦᱮᱱᱟᱜᱼᱟ ᱟᱹᱰᱤ ᱰᱷᱮᱨ ᱯᱟᱨᱠ ᱦᱮᱱᱟᱜᱼᱟ